ᱱᱤᱛᱳᱜ ᱫᱚ ᱤᱱᱴᱟᱨᱱᱮᱴ ᱡᱩᱜᱽ ᱠᱟᱱᱟ ᱱᱤᱛᱳᱜ ᱡᱟᱦᱟᱸ ᱯᱚᱱᱚᱛᱨᱮ ᱡᱟᱦᱟᱸ ᱡᱮ ᱡᱷᱟᱲᱠᱷᱚᱸᱰ ᱯᱚᱱᱚᱛᱨᱮ ᱢᱮᱱᱟᱜ ᱫᱚ ᱤᱱᱴᱟᱨᱱᱮᱴ ᱛᱮ ᱟᱭᱢᱟ ᱠᱷᱚᱵᱚᱨ ᱵᱟᱰᱟᱭᱚᱜ ᱠᱟᱱᱟ ᱫᱤᱥᱚᱢ ᱡᱟᱠᱟᱛ ᱨᱮᱭᱟᱜ ᱠᱷᱚᱵᱚᱨ ᱪᱮ ᱵᱟᱰᱟᱭᱚᱜ ᱠᱟᱱᱟ ᱤᱱᱴᱟᱨᱱᱮᱴ ᱞᱮᱠᱟᱛᱮᱜᱮ ᱟᱨ ᱚᱱᱟᱨᱮ ᱡᱟᱦᱟᱸ ᱱᱤᱛᱳᱜᱟᱜ ᱥᱚᱢᱚᱭᱨᱮ ᱡᱮ ᱡᱚᱛᱚ ᱚᱲᱟᱜ ᱚᱲᱟᱜ ᱡᱟᱦᱟᱸ ᱡᱮ ᱥᱢᱟᱨᱴᱯᱷᱳᱱ ᱢᱮᱱᱟᱜᱼᱟ ᱥᱢᱟᱨᱴᱯᱷᱳᱱ ᱤᱫᱤ ᱠᱟᱛᱮᱜᱮ ᱥᱢᱟᱨᱴᱯᱷᱳᱱ ᱨᱮ ᱤᱱᱴᱟᱨᱱᱮᱴ ᱧᱟᱢᱮᱜ ᱟᱭ ᱟᱨ ᱚᱱᱟᱨᱮ ᱜᱚᱲᱚ ᱧᱟᱢᱚᱜ ᱠᱟᱱᱟ ᱟᱨ ᱚᱱᱟᱨᱮ ᱡᱟᱦᱟᱸᱞᱮᱠᱟ ᱤᱱᱴᱟᱨᱱᱮᱴ ᱛᱮ ᱚᱱᱟ ᱠᱷᱚᱵᱚᱨ ᱦᱚᱸ ᱧᱟᱢᱚᱜ ᱠᱟᱱᱟ ᱡᱟᱦᱟᱸᱞᱮᱠᱟ ᱥᱟᱺᱜᱤᱧ ᱥᱟᱺᱜᱤᱧ ᱨᱮᱭᱟᱜ ᱠᱷᱚᱵᱚᱨ ᱠᱚᱦᱚᱸ ᱱᱚᱣᱟ ᱟᱵᱚᱣᱟᱜ ᱢᱚᱵᱟᱤᱞ ᱯᱷᱳᱱ ᱨᱮᱵᱚᱱ ᱧᱟᱢ ᱫᱟᱲᱮᱭᱟᱜ ᱠᱟᱱᱟ ᱚᱱᱟᱫᱚ ᱤᱱᱴᱟᱨᱱᱮᱴ ᱨᱮ ᱨᱮᱭᱟᱜ ᱜᱚᱲᱚ ᱵᱚᱱ ᱧᱟᱢᱮᱫᱟ ᱚᱱᱟᱛᱮ ᱱᱤᱛᱳᱜᱟᱜ ᱥᱚᱢᱚᱭ ᱨᱮᱫᱚ ᱤᱱᱴᱟᱨᱱᱮᱴ ᱨᱮᱭᱟᱜ ᱜᱚᱲᱚ ᱫᱚ ᱟᱹᱰᱤᱜᱮ ᱧᱟᱢᱚᱜ ᱠᱟᱱᱟ ᱟᱨ ᱡᱟᱦᱟᱸ ᱵᱟᱝ ᱵᱟᱲᱟᱭᱟᱜ ᱦᱚᱸᱵᱚᱱ ᱵᱟᱲᱟᱭᱮᱫᱟ ᱟᱨ ᱵᱟᱲᱟᱭᱟᱜ ᱦᱚᱸᱵᱚᱱ ᱵᱟᱲᱟᱭᱮᱫ ᱜᱮᱭᱟ ᱚᱱᱟᱛᱮ ᱱᱤᱛᱳᱜᱟᱜ ᱥᱚᱢᱚᱭ ᱨᱮᱫᱚ ᱥᱮ ᱟᱵᱚᱣᱟᱜ ᱱᱚᱣᱟ ᱡᱷᱟᱲᱠᱷᱚᱸᱰ ᱯᱚᱱᱚᱛ ᱨᱮᱫᱚ ᱥᱟᱱᱟᱢ ᱞᱮᱠᱟᱱᱟᱜ ᱡᱤᱱᱤᱥᱼᱜᱮ ᱮᱴᱠᱮᱴᱚᱬᱮ ᱫᱚ ᱚᱞᱚᱜ ᱯᱟᱲᱦᱟᱣ ᱦᱚᱲ ᱠᱚᱣᱟᱜ ᱫᱚ ᱤᱱᱴᱟᱨᱱᱮᱴ ᱪᱮᱛᱟᱱᱨᱮ ᱜᱚᱲᱚ ᱫᱚ ᱟᱹᱰᱤᱜᱮᱵᱚᱱ ᱧᱟᱢᱮᱫᱟ ᱟᱨ ᱚᱱᱟᱠᱷᱚᱱ ᱦᱚᱸ ᱟᱹᱰᱤ ᱟᱭᱢᱟ ᱡᱤᱱᱤᱥ ᱵᱚᱱ ᱧᱟᱢ ᱫᱟᱲᱮᱭᱟᱜ ᱠᱟᱱᱟ